ᱟᱵᱚᱣᱟᱜ ᱴᱚᱴᱷᱟ ᱨᱮ ᱧᱟᱢ ᱯᱤᱪᱷᱩ ᱢᱟᱱᱮ ᱥᱟᱜᱟᱲᱚᱢ ᱥᱩᱵᱤᱫᱷᱟ ᱥᱩᱵᱤᱫᱷᱟ ᱫᱚ ᱜᱟᱹᱰᱤ ᱱᱚᱣᱟ ᱜᱮ ᱦᱩᱭᱩᱜ ᱠᱟᱱᱟ ᱡᱮ ᱰᱟᱝᱨᱤ ᱜᱟᱹᱰᱤ ᱥᱟᱸᱜᱷᱟᱨᱤᱭᱟᱹ ᱠᱚ ᱧᱟᱢ ᱫᱟᱲᱮᱭᱟᱜᱼᱟ ᱠᱚ ᱧᱟᱢ ᱫᱟᱲᱮᱭᱟᱜᱼᱟ ᱠᱚ ᱥᱮ ᱵᱮᱵᱚᱦᱟᱨ ᱫᱟᱲᱮᱭᱟᱜᱼᱟ ᱠᱚ ᱱᱚᱣᱟ ᱫᱚ ᱠᱚᱢ ᱥᱩᱵᱤᱫᱷᱟ ᱦᱩᱭᱩᱜᱼᱟ ᱡᱮ ᱱᱚᱣᱟᱫᱚ ᱟᱵᱚ ᱥᱟᱸᱜᱟ ᱥᱚᱝᱥᱟᱨ ᱜᱷᱟᱨᱚᱸᱡᱽ ᱨᱮ ᱛᱟᱦᱮᱱᱟ ᱱᱚᱣᱟ ᱜᱟᱹᱰᱤ ᱠᱚᱫᱚ ᱱᱚᱣᱟ ᱜᱟᱹᱰᱤ ᱛᱮᱫᱚ ᱟᱵᱚ ᱫᱚ ᱤᱫᱤ ᱫᱟᱲᱮᱭᱟᱜᱼᱟ ᱵᱚᱱ ᱢᱟᱦᱟᱸ ᱥᱮᱫ ᱜᱮ ᱥᱮ ᱚᱱᱟ ᱛᱮ ᱵᱚᱱ ᱟᱹᱜᱩ ᱫᱟᱲᱮᱭᱟᱜᱼᱟ ᱚᱲᱟᱜ ᱨᱮᱜᱮ ᱚᱱᱟ ᱫᱚ ᱛᱟᱦᱮᱱᱟ ᱛᱚ ᱟᱵᱚᱣᱟᱜ ᱱᱚᱣᱟ ᱫᱚ ᱠᱟᱨᱚᱱ ᱚᱱᱟ ᱛᱮ ᱦᱳᱲᱳ ᱥᱟᱜᱟᱲ ᱟᱵᱚᱱ ᱠᱚᱲ ᱥᱟᱜᱟᱲ ᱟᱵᱚᱱ ᱟᱹᱲᱤ ᱨᱚᱠᱚᱢ ᱡᱤᱱᱤᱥ ᱟᱭᱢᱟ ᱨᱚᱠᱚᱢ ᱡᱤᱱᱤᱥ ᱥᱮ ᱟᱵᱚ ᱦᱚᱸ ᱵᱚᱱ ᱟᱵᱚ ᱦᱚᱸ ᱵᱚᱱ ᱥᱮᱱ ᱫᱟᱲᱮᱭᱟᱜᱼᱟ ᱚᱱᱟ ᱜᱟᱹᱰᱤ ᱛᱮ ᱢᱟᱦᱟᱸ ᱥᱮᱫ ᱜᱮ ᱟᱨᱢ ᱦᱚᱨᱠᱚᱴ ᱵᱟᱝ ᱡᱩᱛ ᱛᱟᱦᱮᱱ ᱨᱮᱦᱚᱸ ᱛᱟᱦᱚᱞᱮ ᱱᱚᱣᱟ ᱜᱟᱹᱰᱤ ᱛᱮᱫᱚ ᱢᱟᱱᱮ ᱢᱟᱦᱟᱸ ᱦᱚᱨ ᱵᱟᱝ ᱡᱩᱛ ᱨᱮᱦᱚᱸ ᱚᱱᱟ ᱦᱚᱨ ᱛᱮᱦᱚᱸ ᱱᱚᱶᱟ ᱜᱟᱹᱰᱤ ᱫᱚ ᱪᱟᱞᱟᱜᱼᱟ ᱱᱤᱭᱟᱹ ᱜᱮ ᱥᱩᱵᱤᱫᱟ ᱦᱮᱱᱟᱜᱼᱟ ᱟᱨ ᱱᱚᱣᱟ ᱫᱚ ᱠᱚᱢ ᱠᱷᱚᱨᱚᱪ ᱛᱮ ᱠᱚᱢ ᱠᱷᱚᱨᱚᱪ ᱛᱮ ᱦᱩᱭᱩᱜᱼᱟ ᱠᱟᱨᱚᱱ ᱱᱚᱣᱟ ᱨᱮᱛᱚ ᱯᱚᱭᱥᱟ ᱵᱟᱝ ᱠᱷᱚᱨᱪᱟᱜ ᱠᱟᱱᱟ ᱥᱮ ᱵᱟᱝ ᱞᱟᱜᱟᱜ ᱠᱟᱱᱟ ᱠᱟᱨᱚᱱ ᱵᱟᱨᱭᱟ ᱩᱲᱤᱫ ᱰᱟᱝᱨᱤ ᱠᱤᱱ ᱛᱟᱦᱮᱱᱟ ᱩᱱᱠᱤᱱ ᱞᱟᱹᱜᱤᱫ ᱛᱮᱜᱮ ᱡᱚᱢ ᱧᱩ ᱡᱟ ᱠᱷᱚᱨᱪᱟᱜ ᱟ ᱩᱱᱟᱹᱜ ᱜᱮ ᱮᱴᱟᱜ ᱠᱤᱪᱷᱩ ᱫᱚ ᱱᱚᱣᱟ ᱨᱮᱫᱚ ᱠᱷᱚᱨᱚᱪ ᱠᱷᱚᱨᱪᱟ ᱫᱚ ᱪᱮᱫᱦᱚᱸ ᱵᱟᱹᱱᱩᱜᱼᱟ ᱟᱨ ᱠᱚᱢ ᱠᱷᱚᱨᱚᱪ ᱛᱮ ᱱᱚᱣᱟ ᱫᱚ ᱪᱟᱞᱟᱣ ᱮᱱᱟ ᱟᱨ ᱟᱵᱚᱣᱟᱜ ᱥᱩᱵᱤᱫᱟ ᱦᱩᱭᱩᱜᱼᱟ ᱡᱚᱠᱷᱚᱱ ᱛᱚᱠᱷᱚᱱ ᱵᱚᱱ ᱤᱫᱤ ᱟᱹᱜᱩ ᱫᱟᱲᱮᱭᱟᱜᱼᱟ ᱚᱱᱟ ᱠᱷᱟᱹᱛᱤᱨ ᱛᱮᱜᱮ ᱱᱚᱣᱟ ᱫᱚ ᱱᱚᱣᱟ ᱫᱚ ᱟᱹᱰᱤ ᱥᱩᱵᱤᱫᱟ ᱢᱮᱱᱟᱜ ᱠᱟᱫᱟ ᱟᱨ ᱟᱵᱚ ᱵᱚᱱ ᱵᱮᱵᱚᱦᱟᱨ ᱫᱟᱲᱮᱭᱟᱜᱼᱟ ᱚᱱᱟ ᱛᱮᱜᱮ ᱱᱚᱣᱟ ᱜᱮ ᱥᱮᱨᱣᱟ ᱨᱮᱱᱟᱜ ᱥᱟᱜᱟᱲᱚᱢ ᱜᱟᱹᱰᱤ